ᱦᱳᱭ ᱢᱤᱫ ᱜᱮᱞ ᱠᱷᱚᱱ ᱢᱤᱫ ᱜᱮᱞ ᱥᱟᱥᱟᱭ ᱛᱟᱞᱟ ᱨᱮᱱᱟᱜ ᱡᱟᱦᱟᱸ ᱮᱞᱠᱷᱟ ᱚᱱᱟ ᱮᱞᱠᱷᱟ ᱠᱩᱧ ᱞᱟᱹᱭ ᱫᱟᱲᱮᱭᱟᱜᱼᱟ ᱚᱱᱟ ᱠᱚ ᱫᱚᱹᱧ ᱞᱟᱹᱭ ᱮᱫᱟ ᱢᱤᱫ ᱜᱮᱞ ᱢᱚᱬᱮ ᱵᱟᱨ ᱜᱮᱞ ᱢᱚᱬᱮ ᱯᱮᱜᱮᱞ ᱢᱚᱬᱮ ᱯᱩᱱᱜᱮᱞ ᱢᱚᱬᱮ ᱢᱚᱬᱮ ᱜᱮᱞ ᱢᱚᱬᱮ ᱱᱚᱣᱟ